ᱴᱮᱠᱱᱳᱞᱳᱡᱤ ᱤᱱᱴᱟᱨᱱᱮᱴ ᱢᱟᱫᱷᱭᱚᱢᱮ ᱟᱵᱚ ᱟᱹᱫᱤᱵᱟᱹᱥᱤ ᱠᱚ ᱟᱭᱢᱟ ᱩᱯᱚᱠᱟᱨ ᱵᱚ ᱧᱟᱢ ᱮᱫᱟ ᱪᱮᱫᱟᱜ ᱥᱮ ᱟᱵᱚ ᱤᱱᱴᱟᱨᱱᱮᱴ ᱢᱟᱫᱭᱚᱢᱮ ᱟᱵᱚ ᱟᱹᱫᱤᱵᱟᱹᱥᱤ ᱥᱟᱶᱛ ᱥᱩᱥᱟᱹᱨ ᱠᱩᱲᱤ ᱠᱚᱲᱟ ᱠᱚ ᱚᱱᱮ ᱤᱱᱴᱟᱨᱱᱮᱴ ᱢᱟᱫᱷᱭᱚᱢ ᱛᱮ ᱵᱚᱱ ᱥᱟᱨᱪ ᱠᱟᱛᱮ ᱵᱚᱱ ᱧᱮᱞ ᱫᱟᱲᱮᱭᱟᱜ ᱠᱟᱱᱟ ᱡᱮ ᱟᱵᱚ ᱟᱹᱫᱤᱵᱟᱹᱥᱤ ᱠᱚᱣᱟᱜ ᱪᱮᱫ ᱪᱮᱫ ᱠᱚ ᱤᱱᱴᱟᱨᱱᱮᱴ ᱨᱮᱠᱚ ᱮᱢᱮᱫ ᱠᱟᱱᱟ ᱡᱮ ᱟᱵᱚ ᱡᱟᱹᱛ ᱯᱟᱹᱨᱥᱤ ᱨᱚᱲ ᱟᱲᱟᱝ ᱟᱵᱚᱭᱟᱜ ᱜᱷᱟᱨᱚᱡᱽ ᱡᱟᱹᱛᱤ ᱯᱟᱹᱨᱥᱤ ᱞᱟᱠ ᱞᱟᱠᱪᱟᱨ ᱚᱱᱮᱠ ᱠᱤᱪᱷᱩ ᱟᱵᱚ ᱚᱱᱟ ᱤᱱᱴᱟᱨᱱᱮᱴ ᱢᱟᱫᱷᱭᱢᱮ ᱛᱮᱵᱚᱱ ᱵᱟᱲᱟᱭ ᱫᱟᱲᱮᱭᱟᱜ ᱠᱟᱱᱟ ᱥᱮ ᱡᱚᱛᱚ ᱦᱚᱲ ᱢᱳᱵᱟᱭᱤᱞ ᱤᱱᱴᱟᱨᱱᱮᱴ ᱪᱟᱹᱞᱩ ᱠᱟᱛᱮ ᱟᱭᱢᱟ ᱟᱭᱢᱟ ᱡᱤᱱᱤᱥ ᱵᱚᱱ ᱵᱟᱲᱟᱭ ᱫᱟᱲᱮᱭᱟᱜ ᱠᱟᱱᱟ ᱡᱮ ᱤᱱᱴᱟᱨᱱᱮᱴ ᱠᱷᱚᱱ ᱟᱭᱢᱟ ᱠᱤᱪᱷᱩ ᱵᱚᱱ ᱵᱟᱲᱟᱭ ᱧᱟᱢ ᱮᱫᱟ ᱪᱮᱫᱟᱜ ᱥᱮ ᱟᱵᱚ ᱚᱱᱟ ᱡᱩᱫᱤ ᱵᱟᱝᱵᱚᱱ ᱧᱮᱞᱟ ᱱᱚᱝᱠᱟ ᱟᱵᱚ ᱥᱟᱱᱛᱟᱞᱤ ᱛᱟᱭᱱᱚᱢᱚᱜ ᱠᱟᱱᱟ ᱟᱵᱚ ᱡᱩᱫᱤ ᱚᱱᱟ ᱵᱚᱱ ᱥᱟᱹᱨᱤ ᱠᱟᱛᱷᱟ ᱵᱚᱱ ᱞᱟᱹᱭ ᱥᱚᱫᱚᱨᱟ ᱤᱱᱴᱟᱨᱱᱮᱴ ᱢᱟᱫᱷᱚᱢᱮ ᱛᱟᱦᱚᱞᱮ ᱟᱵᱚ ᱟᱹᱫᱤᱵᱟᱹᱥᱤ ᱠᱚ ᱚᱱᱮᱠ ᱵᱚᱱ ᱞᱟᱦᱟ ᱪᱟᱞᱟᱜᱼᱟ ᱥᱮ ᱚᱱᱟ ᱠᱷᱟᱹᱛᱤᱨ ᱛᱮ ᱤᱱᱴᱟᱨᱱᱮᱴ ᱢᱟᱫᱷᱭᱚᱢ ᱛᱮ ᱚᱱᱮᱠ ᱠᱤᱪᱷᱩ ᱠᱚ ᱥᱟᱡᱟᱣ ᱥᱟᱯᱲᱟᱣᱭᱮᱫ ᱠᱷᱟᱹᱛᱤᱨ ᱟᱵᱚ ᱚᱱᱮᱠ ᱟᱭᱢᱟ ᱡᱤᱱᱤᱥ ᱵᱚ ᱧᱮᱞ ᱧᱟᱢ ᱮᱫᱟ ᱡᱮ ᱚᱱᱟ ᱠᱷᱟᱹᱛᱤᱨ ᱵᱚᱱ ᱵᱟᱲᱟᱭ ᱧᱟᱢᱮᱫ ᱠᱟᱱᱟ ᱡᱮ ᱟᱵᱚ ᱟᱹᱫᱤᱵᱟᱹᱥᱤ ᱥᱟᱱᱛᱟᱞᱤ ᱯᱟᱹᱨᱥᱤ ᱛᱮ ᱡᱮᱞᱮᱠᱟᱛᱮ ᱡᱟᱛᱮ ᱟᱵᱚ ᱟᱹᱫᱤᱵᱟᱹᱥᱤ ᱵᱟᱝᱵᱚᱱ ᱛᱟᱱᱚᱢᱚᱜ ᱡᱮ ᱞᱟᱦᱟ ᱟᱨ ᱞᱟᱦᱟ ᱨᱮᱜᱮ ᱵᱚᱱ ᱛᱟᱸᱦᱮᱱᱟ ᱚᱱᱟ ᱜᱮ ᱡᱚᱛᱚ ᱦᱚᱲ ᱵᱚᱱ ᱪᱮᱥᱴᱟᱭᱟ ᱡᱮ ᱤᱱᱴᱟᱨᱱᱮᱴ ᱢᱟᱫᱷᱭᱚᱢᱮ ᱟᱵᱚᱭᱟᱜ ᱴᱤᱠᱞᱳᱡᱤ ᱡᱟᱛᱮ ᱵᱷᱟᱹᱜᱤ ᱦᱩᱭᱩᱜ ᱛᱟᱵᱚᱱ ᱚᱱᱠᱟ ᱞᱮᱠᱟ ᱵᱚᱱ ᱵᱟᱲᱟᱭ ᱫᱟᱲᱮᱭᱟᱜᱼᱟ